ᱞᱟᱜᱟᱱ ᱠᱟᱹᱨᱤ ᱥᱮ ᱯᱨᱚᱡᱩᱠᱛᱤ ᱵᱤᱫᱽᱫᱟ ᱱᱟᱦᱟᱜ ᱡᱩᱜᱽᱨᱮ ᱟᱹᱰᱤ ᱩᱱᱱᱚᱛᱤᱣᱟᱠᱟᱱ ᱨᱮᱦᱚᱸ ᱟᱹᱛᱩ ᱚᱲᱟᱜ ᱥᱮ ᱟᱹᱛᱩ ᱴᱚᱴᱷᱟ ᱠᱚᱨᱮ ᱚᱱᱟ ᱯᱨᱚᱡᱩᱠᱛᱤ ᱨᱮᱱᱟᱜ ᱵᱮᱵᱷᱟᱨ ᱨᱮ ᱠᱤᱪᱷᱩ ᱠᱤᱪᱷᱩ ᱟᱱᱟᱴ ᱥᱤᱨᱡᱟᱹᱜ ᱠᱟᱱᱟ ᱡᱮᱞᱮᱠᱟ ᱡᱩᱫᱤ ᱡᱟᱱᱵᱟᱦᱚᱱ ᱥᱮ ᱜᱟᱹᱰᱤ ᱜᱷᱚᱲᱟ ᱨᱮᱱᱟᱜ ᱠᱟᱛᱷᱟ ᱢᱮᱱ ᱦᱩᱭᱩᱜᱼᱟ ᱛᱟᱦᱞᱮ ᱠᱷᱟᱱ ᱟᱹᱛᱩ ᱫᱤᱥᱚᱢ ᱠᱚᱨᱮ ᱫᱚ ᱨᱳᱰ ᱥᱮ ᱨᱟᱥᱛᱟ ᱴᱷᱤᱠᱼᱴᱷᱟᱠ ᱵᱮᱱᱟᱣ ᱵᱟᱹᱱᱩᱜᱼᱟ ᱚᱱᱟᱛᱮ ᱢᱮᱱ ᱨᱳᱰ ᱥᱚᱸᱜᱮ ᱡᱳᱜᱟᱡᱳᱜᱽ ᱩᱱᱟᱹᱜ ᱪᱮᱦᱨᱟ ᱵᱟᱹᱱᱩᱜ ᱛᱮ ᱜᱟᱹᱰᱤ ᱜᱷᱚᱲᱟ ᱠᱚ ᱵᱟᱝ ᱧᱟᱢᱚᱜᱼᱟ ᱥᱩᱨ ᱨᱮ ᱜᱟᱹᱰᱤ ᱜᱷᱚᱲᱟ ᱥᱟᱵ ᱞᱟᱹᱜᱤᱫ ᱟᱹᱰᱤ ᱥᱟᱺᱜᱤᱧ ᱪᱟᱞᱟᱜ ᱞᱟᱜᱟᱜ ᱦᱩᱭᱩᱜᱼᱟ ᱥᱟᱶᱛᱮ ᱪᱤᱴᱷᱤ ᱪᱟᱯᱟᱴᱷᱤ ᱡᱚᱠᱷᱚᱱ ᱥᱮᱫᱟᱭ ᱫᱚ ᱯᱳᱥᱴᱟᱯᱤᱥ ᱢᱟᱫᱽᱫᱷᱚᱢᱛᱮ ᱪᱤᱴᱷᱤ ᱵᱷᱮᱡᱟ ᱦᱩᱭᱩᱜ ᱠᱟᱱ ᱛᱟᱦᱮᱸᱫ ᱥᱮ ᱚᱱᱛᱮ ᱠᱷᱚᱱ ᱠᱚ ᱵᱷᱮᱡᱟᱭᱮᱫ ᱛᱟᱦᱮᱸᱫ ᱚᱱᱟ ᱢᱤᱫᱴᱤᱱ ᱡᱳᱜᱟᱡᱳᱜᱽ ᱵᱮᱥ ᱵᱟᱹᱲᱤᱡ ᱠᱷᱚᱵᱚᱨ ᱞᱟᱹᱜᱤᱫ ᱚᱱᱟ ᱟᱹᱰᱤ ᱥᱟᱢᱟᱭ ᱞᱟᱜᱟᱜ ᱠᱟᱱ ᱛᱟᱦᱮᱸᱫ ᱦᱤᱡᱩᱜ ᱥᱮᱱᱚᱜ ᱨᱮ ᱢᱮᱱᱠᱷᱟᱱ ᱯᱨᱚᱡᱩᱠᱛᱤ ᱨᱮᱱᱟᱜ ᱩᱱᱱᱚᱛᱤ ᱛᱮ ᱱᱤᱛᱳᱜ ᱫᱚ ᱵᱤᱵᱷᱤᱱᱱᱚ ᱮᱯᱞᱤᱠᱮᱥᱚᱱ ᱢᱳᱵᱟᱭᱤᱞ ᱮᱯᱞᱤᱠᱮᱥᱚᱱ ᱡᱮᱢᱚᱱ ᱢᱮᱥᱮᱧᱡᱟᱨ ᱥᱮ ᱦᱳᱣᱟᱴᱥᱮᱯ ᱴᱮᱞᱤᱜᱨᱟᱢ ᱤᱢᱮᱞ ᱱᱚᱝᱠᱟᱱᱟᱜ ᱟᱭᱢᱟ ᱨᱚᱠᱚᱢ ᱯᱟᱱᱛᱷᱟ ᱢᱟᱫᱽᱫᱷᱚᱢᱛᱮ ᱱᱤᱛᱳᱜ ᱫᱚ ᱥᱚᱸᱜᱮ ᱥᱚᱝ ᱢᱤᱫᱴᱤᱡ ᱞᱟᱭᱤᱯᱷ ᱠᱚᱢᱤᱱᱤᱠᱮᱥᱚᱱ ᱵᱚᱱ ᱵᱮᱱᱟᱣ ᱫᱟᱲᱮᱜ ᱠᱟᱱᱟ ᱥᱮᱵᱚᱱ ᱠᱚᱨᱟᱣ ᱫᱟᱲᱮᱜ ᱠᱟᱱᱟ